ᱱᱮᱛᱟᱨ ᱠᱚᱡ ᱠᱩᱲᱤ ᱠᱚᱲᱟ ᱫᱚ ᱮᱱᱮᱡ ᱥᱮᱨᱮᱧ ᱠᱤᱪᱷᱩ ᱠᱤᱪᱷᱩ ᱦᱚᱲ ᱫᱚᱠᱚ ᱟᱹᱨᱤᱪᱟᱹᱞᱤ ᱠᱚ ᱯᱟᱞᱚᱱ ᱮᱫᱟ ᱠᱤᱪᱷᱩ ᱠᱤᱪᱷᱩ ᱫᱚ ᱵᱟᱠᱚ ᱯᱟᱞᱚᱱ ᱮᱫᱟ